ᱛᱮᱦᱮᱧ ᱟᱞᱮ ᱱᱚᱣᱟ

ᱡᱚᱛᱚ ᱜᱮᱞᱮ ᱠᱚᱨᱟᱣᱮᱫᱼᱟ ᱟᱨ ᱟᱹᱰᱤ ᱵᱷᱟᱹᱜᱮ ᱛᱮᱞᱮ ᱯᱟᱲᱦᱟᱜ ᱠᱟᱱᱟ ᱟᱨ ᱡᱚᱛᱚ ᱱᱚᱰᱮ ᱠᱷᱚᱱᱟᱜᱮ ᱪᱟᱹᱠᱨᱤ ᱦᱚᱸᱠᱚ ᱧᱟᱢᱮᱫᱼᱟ ᱡᱚᱛᱚ ᱡᱚᱛᱚ ᱠᱚᱜᱮ ᱱᱚᱰᱮ ᱠᱚ ᱛᱟᱦᱮᱱᱟ ᱟᱨ ᱯᱟᱲᱦᱟᱣ ᱠᱟᱛᱮᱫ ᱡᱚᱛᱚ ᱠᱚᱜᱮ ᱪᱟᱹᱠᱨᱤ ᱠᱚ ᱧᱟᱢᱟ ᱟᱨ ᱟᱹᱰᱤ ᱵᱷᱟᱹᱜᱮᱞᱮ ᱯᱟᱲᱦᱟᱜ ᱠᱟᱱᱟ ᱱᱚᱰᱮ ᱯᱟᱲᱦᱟᱣ ᱨᱮᱱᱟᱜ ᱥᱩᱵᱤᱫᱷᱟ ᱢᱮᱱᱟᱜᱼᱟ

ᱡᱮ ᱠᱷᱟᱹᱞᱤ ᱱᱚᱰᱮ ᱫᱚ ᱯᱟᱲᱦᱟᱣ ᱜᱮ ᱯᱟᱲᱦᱟᱣ ᱥᱩᱢᱩᱝ ᱜᱮᱞᱮ ᱛᱟᱦᱮᱱᱟ ᱟᱨ ᱱᱚᱰᱮ ᱡᱚᱛᱚᱣᱟᱜ ᱞᱮ

ᱟᱨᱚ ᱥᱟᱸᱜᱮ ᱵᱚᱭᱦᱟ ᱠᱚ ᱡᱮ ᱱᱚᱰᱮᱠᱚ ᱦᱤᱡᱩᱜᱼᱟ ᱱᱚᱝᱠᱟᱠᱚ ᱯᱟᱲᱦᱟᱜᱼᱟ ᱯᱟᱲᱦᱟᱣ ᱠᱟᱛᱮᱫ ᱞᱟᱦᱟᱥᱮᱫ ᱠᱚ ᱪᱟᱞᱟᱜᱢᱟ ᱱᱚᱠᱨᱤᱠᱚ ᱧᱟᱢ ᱢᱟ ᱟᱠᱚᱣᱟᱜ ᱛᱟᱲᱟᱢ ᱰᱟᱦᱟᱨ ᱠᱚ ᱫᱤᱥᱟᱹᱭᱢᱟ ᱯᱟᱲᱦᱟᱣ ᱠᱟᱛᱮᱫ ᱟᱨ ᱱᱤᱭᱟᱹ ᱠᱟᱛᱷᱟ ᱜᱮ ᱛᱚᱵᱮ ᱱᱚᱰᱮᱜᱮᱧ ᱢᱩᱪᱟᱹᱫ ᱠᱟᱜ ᱠᱟᱱᱟ ᱛᱮᱦᱮᱧ ᱡᱚᱦᱟᱨ